ᱦᱮᱞᱳ ᱡᱚᱦᱟᱨᱜᱮ ᱟᱢᱫᱚ ᱨᱚᱲ ᱮᱫᱟ ᱦᱮᱸ ᱩᱛᱛᱚᱨ ᱫᱤᱱᱟᱡᱽᱯᱩᱨ ᱠᱟᱱ ᱜᱮᱭᱟ ᱦᱮᱸ ᱪᱟᱥᱢᱟ ᱟᱹᱰᱤᱜᱟᱱ ᱪᱟᱥᱜᱮ ᱦᱮᱱᱟᱜᱼᱟ ᱦᱩᱲᱩ ᱠᱚ ᱡᱚᱱᱰᱨᱟ ᱠᱚ ᱦᱮᱸ ᱟᱫᱚ ᱦᱩᱲᱩ ᱠᱚ ᱡᱚᱱᱰᱨᱟ ᱠᱚᱦᱚᱸ ᱦᱩᱭᱩᱜ ᱠᱟᱱ ᱜᱮᱭᱟ ᱟᱫᱚ ᱟᱵᱚ ᱥᱟᱱᱛᱟᱲ ᱦᱚᱯᱚᱱ ᱫᱚ ᱵᱚᱞᱮ ᱡᱚᱢ ᱫᱚ ᱯᱤᱴᱷᱟᱹ ᱠᱚᱫᱚ ᱡᱟᱹᱥᱛᱤ ᱦᱚᱸ ᱵᱟᱝᱠᱚ ᱠᱩᱥᱤᱭᱟᱜ ᱠᱟᱱᱟ ᱚᱱᱟᱛᱮ ᱫᱟᱠᱟ ᱩᱛᱩ ᱜᱮ ᱡᱚᱢ ᱧᱩ ᱫᱚ ᱦᱩᱭᱩᱜ ᱠᱟᱱᱟ ᱟᱨ ᱟᱲᱟᱜ ᱥᱟᱠᱟᱢ ᱢᱩᱱᱜᱟᱹ ᱟᱲᱟᱜ ᱠᱚ ᱥᱮ ᱠᱟᱨᱞᱟ ᱟᱲᱟᱜ ᱠᱚ ᱵᱷᱟᱡᱟ ᱥᱮ ᱦᱚᱲᱟᱜ ᱫᱚ ᱟᱹᱰᱤ ᱠᱷᱚᱡ ᱫᱚ ᱟᱹᱰᱤ ᱰᱷᱮᱨ ᱫᱚ ᱡᱟᱹᱥᱛᱤ ᱩᱛᱩ ᱫᱚ ᱵᱟᱝ ᱦᱩᱭᱩᱜ ᱠᱟᱱᱟ ᱦᱚᱭᱛᱳ ᱢᱤᱫᱴᱮᱱ ᱨᱟᱥᱮ ᱦᱩᱭ ᱞᱮᱱᱠᱷᱟᱱ ᱢᱤᱫᱴᱮᱱ ᱥᱤᱯᱤ ᱥᱮ ᱵᱷᱟᱡᱟ ᱵᱟᱨᱭᱟ ᱠᱷᱚᱱ ᱯᱮᱭᱟ ᱩᱛᱩ ᱫᱚ ᱦᱩᱭᱩᱜ ᱠᱟᱱᱟ ᱵᱚᱞᱮ ᱟᱫᱚ ᱠᱟᱴᱠᱚᱢ ᱥᱤᱯᱤ ᱠᱚ ᱩᱞ ᱥᱤᱯᱤ ᱠᱚ ᱚᱱᱟ ᱠᱚᱜᱮ ᱱᱚᱱᱛᱮ ᱫᱚ ᱡᱤᱞ ᱫᱚ ᱱᱚᱜᱼᱚᱭ ᱱᱮᱛᱟᱨ ᱢᱟ ᱥᱤᱢ ᱠᱚᱦᱚᱸ ᱡᱟᱹᱥᱛᱤ ᱵᱟᱠᱚ ᱟᱹᱥᱩᱞᱮᱫ ᱠᱚᱣᱟ ᱟᱨ ᱱᱚᱝᱠᱟᱱ ᱠᱚ ᱯᱚᱞᱴᱨᱤᱥᱤᱢ ᱯᱚᱞᱴᱨᱤᱡᱤᱞ ᱩᱱᱠᱩ ᱠᱚᱜᱮ ᱟᱨ ᱱᱮᱛᱟᱨ ᱫᱚ ᱵᱟᱨᱦᱮ ᱜᱩᱰᱩ ᱜᱚᱡ ᱠᱚᱥᱮ ᱠᱩᱞᱟᱹᱭ ᱢᱟᱨᱟᱜ ᱜᱚᱡ ᱦᱚᱸ ᱵᱟᱠᱚ ᱪᱟᱞᱟᱜ ᱠᱟᱱᱛᱮ ᱚᱱᱟᱛᱮ ᱥᱮᱸᱫᱽᱨᱟ ᱡᱤᱞ ᱠᱚᱫᱚ ᱚᱠᱟᱨᱮᱢ ᱧᱟᱢᱟ ᱮᱱᱛᱮᱫ ᱚᱱᱟᱛᱮ ᱠᱤᱨᱤᱧ ᱜᱮ ᱠᱤᱨᱤᱧ ᱠᱟᱛᱮᱫ ᱜᱮ ᱡᱤᱞ ᱠᱚ ᱥᱮ ᱦᱟᱸᱠᱩ ᱦᱚᱸ ᱵᱟᱡᱟᱨ ᱠᱷᱚᱱ ᱠᱤᱨᱤᱧ ᱟᱹᱜᱩ ᱠᱟᱛᱮᱫ ᱤᱱᱟᱹ ᱠᱚᱜᱮ ᱩᱛᱩ ᱫᱚ ᱦᱩᱭᱩᱜ ᱠᱟᱱᱟ ᱵᱚᱞᱮ ᱦᱮᱸ ᱱᱚᱱᱛᱮ ᱫᱚ ᱡᱚᱱᱰᱨᱟ ᱜᱮ ᱡᱟᱹᱥᱛᱤ ᱫᱚ ᱪᱟᱥ ᱦᱩᱭᱩᱜᱚᱜ ᱠᱟᱱᱟ ᱟᱫᱚ ᱱᱮᱛᱟᱨ ᱠᱷᱤᱥᱟᱹᱨᱤ ᱢᱟᱥᱨᱤ ᱫᱚ ᱦᱩᱭᱩᱜ ᱠᱟᱱ ᱜᱮᱭᱟ ᱛᱚᱵᱮ ᱡᱟᱹᱥᱛᱤ ᱫᱚ ᱡᱚᱱᱰᱨᱟ ᱪᱟᱥ ᱜᱮ ᱦᱩᱭᱩᱜ ᱠᱟᱱᱟ ᱡᱟᱹᱥᱛᱤ ᱱᱚᱛᱮ ᱫᱚ ᱟᱨ ᱱᱚᱱᱛᱮ ᱫᱚ ᱚᱱᱮ ᱤᱭᱟᱹ ᱠᱚᱦᱚᱸ ᱱᱚᱣᱟᱠᱚ ᱦᱩᱭᱩᱜ ᱠᱟᱱ ᱨᱮᱦᱚᱸ ᱯᱤᱴᱷᱟᱹ ᱠᱚᱫᱚ ᱚᱠᱚᱭ ᱫᱚ ᱠᱚ ᱵᱟᱠᱚ ᱠᱩᱥᱤᱭᱟᱜ ᱠᱟᱱᱟ ᱯᱤᱴᱷᱟᱹ ᱡᱟᱹᱥᱛᱤ ᱫᱟᱠᱟ ᱜᱮᱠᱚ ᱡᱚᱢ ᱠᱚ ᱢᱮᱱ ᱮᱫᱟ ᱚᱱᱟᱛᱮ ᱵᱟᱨ ᱵᱮᱞᱟ ᱫᱟᱠᱟᱜᱮ ᱞᱟᱜᱟᱜ ᱠᱟᱱᱟ ᱯᱮ ᱵᱮᱞᱟ ᱦᱮᱸ ᱪᱷᱟᱹᱛᱩ ᱠᱟᱛᱮᱫ ᱦᱚᱸ ᱚᱠᱚᱭᱫᱚ ᱪᱷᱟᱹᱛᱩ ᱠᱟᱛᱮᱫ ᱦᱚᱸᱠᱚ ᱡᱚᱢ ᱮᱫᱟ ᱥᱮ ᱚᱠᱚᱭᱫᱚ ᱵᱚᱞᱮ ᱦᱚᱸᱜᱼᱚᱭ ᱨᱟᱯᱟᱜ ᱠᱟᱛᱮᱫ ᱡᱟᱞᱟ ᱧᱚᱜ ᱨᱮᱫᱚ ᱨᱟᱯᱟᱜ ᱡᱚᱢ ᱦᱚᱸ ᱟᱹᱰᱤ ᱢᱚᱡᱽ ᱥᱤᱵᱤᱞ ᱠᱟᱱᱟ ᱮᱱᱛᱮᱫ ᱟᱨ ᱚᱠᱚᱭᱫᱚ ᱚᱱᱮ ᱡᱟᱞᱟᱣᱟᱜ ᱠᱚ ᱟᱹᱜᱩᱭᱮᱫᱟ ᱚᱱᱟ ᱚᱱᱠᱟ ᱩᱨ ᱛᱮᱢᱟ ᱵᱟᱝ ᱩᱨᱩᱜ ᱟᱫᱚ ᱡᱟᱦᱟᱱᱟᱜ ᱚᱱᱟ ᱫᱟᱛᱨᱚᱢ ᱥᱮ ᱵᱷᱤᱱᱴᱤ ᱛᱟᱱᱤᱡ ᱛᱮ ᱜᱮᱫ ᱠᱟᱛᱮᱫ ᱚᱱᱟ ᱢᱤᱠᱥᱪᱟᱨ ᱨᱮ ᱜᱩᱰᱟᱹ ᱠᱟᱛᱮᱫ ᱠᱚ ᱤᱭᱟᱹᱭᱮᱫᱟ ᱵᱷᱚᱨᱟᱣᱮᱫᱟ ᱦᱮᱸ ᱢᱟᱱᱮ ᱪᱮᱫ ᱞᱮᱠᱟ ᱠᱟᱛᱮᱢ ᱡᱚᱢ ᱫᱟᱲᱮᱭᱟᱜᱼᱟ ᱚᱱᱠᱟ ᱛᱮᱜᱮᱢ ᱡᱚᱢ ᱫᱟᱲᱮᱭᱟᱜᱼᱟ ᱦᱮᱸ ᱦᱮᱸ ᱦᱮᱸ ᱛᱚ ᱦᱮᱸ ᱢᱟ ᱦᱮᱸ ᱢᱟ ᱡᱚᱦᱟᱨᱜᱮ ᱛᱚᱵᱮ ᱡᱟᱦᱟᱱᱟᱜ ᱵᱟᱰᱟᱭ ᱥᱟᱱᱟ ᱢᱮᱠᱷᱟᱱ ᱫᱚ ᱛᱟᱦᱚᱞᱮ ᱯᱷᱳᱱ ᱵᱟᱲᱟᱭ ᱢᱮ ᱱᱟᱦᱟᱜ ᱦᱮᱸ ᱦᱮᱸ ᱦᱮᱸ ᱢᱟ ᱡᱚᱦᱟᱨᱜᱮ ᱛᱚᱵᱮ